ᱦᱮᱸ ᱟᱹᱞᱤᱧ ᱥᱟᱱᱛᱟᱲᱤ ᱠᱷᱚᱱ ᱥᱟᱱᱛᱟᱲᱤ ᱛᱚᱨᱡᱟᱢ ᱠᱟᱫᱟᱞᱤᱧ ᱟᱨ ᱚᱱᱟᱫᱚ ᱠᱟᱹᱴᱤᱡ ᱠᱟᱹᱴᱤᱡ ᱢᱟᱹᱭ ᱛᱟᱠᱚ ᱵᱟᱹᱵᱩ ᱛᱟᱠᱚ ᱩᱱᱠᱩ ᱠᱚᱞᱤᱧ ᱞᱟᱹᱭᱠᱟᱫ ᱠᱚᱣᱟ ᱥᱮᱲᱟᱣ ᱟᱠᱟᱫ ᱠᱚᱣᱟᱞᱤᱧ ᱟᱵᱚ ᱡᱟᱦᱟᱸ ᱱᱚᱣᱟ ᱚᱞ ᱪᱤᱠᱤ ᱟᱭᱢᱟ ᱞᱮᱠᱟᱱᱟᱜ ᱜᱮᱞᱤᱧ ᱵᱟᱲᱟᱭᱟ ᱡᱚᱛᱚ ᱜᱮᱞᱤᱧ ᱞᱟᱹᱭ ᱟᱠᱟᱫ ᱠᱚᱣᱟ ᱡᱮᱢᱚᱱ ᱱᱚᱣᱟ ᱱᱚᱣᱟ ᱟᱵᱚ ᱢᱟᱦᱟ ᱨᱮᱱᱟᱜ ᱥᱮ ᱪᱟᱸᱫᱚ ᱨᱮᱱᱟᱜ ᱚᱱᱟ ᱠᱚ ᱡᱚᱛᱚ ᱜᱮᱞᱤᱧ ᱯᱟᱲᱦᱟᱜ ᱞᱟᱹᱭ ᱠᱟᱜ ᱠᱚᱣᱟ ᱚ ᱚᱛ ᱚᱱᱟ ᱠᱚ ᱥᱟᱱᱟᱢ ᱜᱮ ᱥᱮ ᱱᱚᱝᱠᱟ ᱫᱟᱠᱟᱢ ᱡᱚᱢ ᱠᱮᱫᱟ ᱥᱮ ᱪᱮᱫᱞᱮᱠᱟ ᱚᱱᱟ ᱠᱚ ᱡᱚᱛᱚᱱᱟᱜ ᱜᱮᱞᱤᱧ ᱞᱟᱹᱭ ᱠᱟᱜ ᱠᱚᱣᱟ